ᱢᱤᱫᱴᱮᱱ ᱥᱮᱨᱮᱧ ᱵᱮᱱᱟᱣ ᱞᱟᱹᱜᱤᱫ ᱛᱮ ᱢᱚᱸᱡᱽ ᱛᱮ ᱥᱮᱨᱮᱧ ᱞᱟᱜᱤᱫ ᱛᱮ ᱟᱭᱢᱟ ᱫᱤᱱ ᱨᱮᱭᱟᱜ ᱯᱨᱮᱠᱴᱤᱥ ᱫᱚᱨᱠᱟᱨᱟ ᱥᱮᱨᱮᱧᱤᱧ ᱟᱸᱡᱚᱢ ᱠᱮᱫᱟ ᱥᱮᱨᱮᱧ ᱠᱤᱫᱟᱹᱧ ᱚᱱᱟ ᱫᱚ ᱵᱟᱝ ᱠᱟᱱᱟ ᱚᱱᱟ ᱫᱚ ᱢᱚᱡᱽ ᱥᱮᱨᱮᱧ ᱫᱚ ᱵᱟᱝ ᱦᱩᱭᱩᱜᱼᱟ ᱡᱟᱦᱟᱸᱭ ᱥᱤᱝᱜᱟᱨ ᱠᱟᱱᱟᱭ ᱥᱤᱝᱜᱟᱨ ᱵᱮᱱᱟᱣ ᱞᱟᱹᱜᱤᱫ ᱛᱮ ᱟᱭᱢᱟ ᱵᱚᱪᱷᱚᱨ ᱨᱮᱭᱟᱜ ᱨᱮᱣᱟᱡᱽ ᱯᱨᱮᱠᱴᱤᱥ ᱯᱚᱨ ᱢᱤᱫᱴᱮᱱ ᱥᱤᱝᱜᱟᱨᱮ ᱵᱮᱱᱟᱜᱼᱟ ᱚᱱᱟ ᱞᱮᱠᱟᱜᱮ ᱤᱧ ᱦᱚᱸ ᱥᱮᱨᱮᱧ ᱥᱮᱨᱮᱧ ᱞᱟᱜᱤᱫ ᱛᱮ ᱯᱨᱚᱛᱤᱫᱤᱱ ᱫᱤᱱᱟᱹᱢ ᱥᱮᱨᱮᱧᱤᱧ ᱯᱨᱮᱠᱴᱤᱥᱟ ᱡᱟᱛᱮ ᱡᱚᱠᱷᱚᱱ ᱡᱟᱦᱟᱸ ᱨᱮᱜᱮᱧ ᱥᱮᱨᱮᱧ ᱚᱱᱟ ᱥᱮᱨᱮᱧ ᱫᱚ ᱢᱚᱸᱡᱽ ᱜᱮ ᱟᱸᱡᱚᱢᱚᱜ ᱚᱱᱟ ᱞᱟᱹᱜᱤᱫ ᱥᱮᱛᱟᱜ ᱟᱭᱩᱵᱽ ᱡᱚᱠᱷᱚᱱ ᱜᱮ ᱥᱩᱢᱟᱹᱭ ᱤᱧ ᱧᱟᱢᱟ ᱢᱤᱫ ᱫᱷᱟᱣ ᱠᱟᱛᱮᱜ ᱤᱧ ᱨᱮᱣᱟᱡᱟ ᱟᱸᱴᱤᱧ ᱵᱩᱡᱷᱟᱹᱣᱟ ᱡᱚᱠᱷᱚᱱ ᱠᱚᱱᱚ ᱥᱮᱨᱮᱧ ᱨᱮᱭᱟᱜ ᱥᱩᱨ ᱴᱷᱤᱠ ᱛᱮ ᱵᱟᱹᱧ ᱥᱟᱵ ᱫᱟᱲᱮᱣᱟᱜᱼᱟ ᱯᱨᱮᱠᱴᱤᱥ ᱯᱚᱨ ᱯᱨᱮᱠᱴᱤᱥ ᱠᱚᱨᱟᱣ ᱠᱟᱛᱮᱜ ᱦᱚᱸ ᱵᱟᱝ ᱦᱩᱭᱩᱜᱼᱟ ᱦᱚᱲᱛᱮ ᱥᱮᱨᱮᱧ ᱨᱮᱭᱟᱜ ᱟᱭᱢᱟ ᱨᱚᱠᱚᱢ ᱪᱷᱚᱱᱫᱚ ᱢᱮᱱᱟᱜᱼᱟ ᱚᱱᱟ ᱥᱟᱵ ᱟᱹᱰᱤ ᱠᱚᱴᱷᱤᱱ ᱛᱟᱣ ᱪᱮᱥᱴᱟ ᱦᱩᱭᱩᱜᱼᱟ ᱡᱟᱛᱮ ᱢᱚᱸᱡᱽ ᱛᱮ ᱥᱮᱨᱮᱧᱤᱧ ᱪᱮᱫ ᱫᱟᱲᱮᱜ ᱥᱮᱨᱮᱧ ᱫᱟᱲᱮᱜ ᱮᱵᱚᱝ ᱚᱱᱟ ᱪᱮᱫ ᱠᱟᱛᱮᱜ ᱴᱷᱤᱠ ᱵᱷᱟᱵᱮᱧ ᱯᱨᱚᱥᱛᱩᱛ ᱫᱟᱲᱮᱜ